ᱦᱮᱸ ᱤᱧ ᱡᱟᱦᱟᱸ ᱨᱮᱧ ᱛᱟᱦᱮᱱᱟ ᱚᱸᱰᱮ ᱫᱚ ᱵᱤᱨ ᱢᱮᱱᱟᱜᱼᱟ ᱜᱤᱛᱤᱞ ᱡᱚᱞᱟ ᱦᱚᱸ ᱢᱮᱱᱟᱜᱼᱟ ᱫᱟᱜ ᱫᱷᱟᱨᱮ ᱦᱚᱸ ᱢᱮᱱᱟᱜᱼᱟ ᱥᱟᱪᱟᱨᱦᱮᱫ ᱵᱟᱜᱽᱣᱟᱱ ᱦᱚᱸ ᱱᱟᱹᱭ ᱵᱩᱨᱩ ᱦᱚᱸ ᱢᱮᱱᱟᱜᱼᱟ ᱚᱸᱰᱮᱱ ᱠᱚ ᱦᱚᱲ ᱫᱚ ᱰᱟᱹᱵᱨᱟᱹᱜ ᱞᱮᱠᱟᱛᱮᱫᱚ ᱜᱤᱛᱤᱞ ᱡᱚᱞᱟ ᱨᱮᱠᱚ ᱪᱟᱞᱟᱜᱼᱟ ᱟᱨ ᱥᱟᱦᱟᱱ ᱥᱟᱠᱟᱢ ᱧᱟᱢ ᱞᱟᱹᱜᱤᱫ ᱛᱮ ᱵᱤᱨ ᱨᱮᱠᱚ ᱪᱟᱞᱟᱜᱼᱟ ᱵᱤᱨ ᱠᱷᱚᱱ ᱥᱟᱦᱟᱱ ᱥᱟᱠᱟᱢ ᱟᱹᱜᱩ ᱠᱟᱛᱮ ᱟᱠᱚ ᱠᱚ ᱫᱟᱠᱟ ᱩᱛᱩᱭᱟ ᱟᱨ ᱫᱟᱜ ᱦᱚᱸ ᱡᱷᱟᱨᱱᱟ ᱫᱟᱜ ᱠᱷᱚᱡ ᱫᱟᱜ ᱞᱩ ᱠᱟᱛᱮ ᱠᱚ ᱟᱹᱜᱩᱭᱟ ᱚᱱᱟ ᱫᱟᱜ ᱫᱚᱠᱚ ᱧᱩᱭᱟ ᱥᱮ ᱰᱟᱹᱵᱨᱟᱹᱜ ᱦᱚᱸ ᱡᱷᱟᱨᱱᱟ ᱫᱟᱜ ᱠᱚᱨᱮ ᱠᱚ ᱪᱟᱞᱟᱜᱼᱟ ᱟᱨ ᱟᱹᱰᱤ ᱱᱟᱯᱟᱭ ᱵᱩᱡᱷᱟᱹᱣᱟ ᱚᱱᱠᱟᱞᱮᱠᱟᱛᱮ ᱮᱴᱟᱜ ᱥᱚᱦᱚᱨᱟᱧᱪᱚᱞ ᱨᱮ ᱪᱟᱞᱟᱣ ᱞᱮᱱᱠᱷᱟᱡ ᱫᱚ ᱥᱟᱹᱨᱤᱜᱮ ᱟᱹᱱᱟᱹᱲᱤ ᱜᱮ ᱵᱩᱡᱷᱟᱹᱣᱟ ᱪᱮᱫᱟᱜ ᱥᱮ ᱡᱟᱦᱟᱸ ᱯᱚᱨᱤᱵᱮᱥ ᱨᱮ ᱟᱞᱮ ᱞᱮ ᱦᱟᱨᱟ ᱵᱩᱨᱩᱣᱟᱠᱟᱱᱟ ᱡᱟᱦᱟᱸ ᱯᱚᱨᱤᱵᱮᱥ ᱡᱟᱭᱜᱟ ᱨᱮ ᱡᱟᱦᱟᱱᱟᱜ ᱟᱞᱮ ᱞᱮ ᱧᱟᱢ ᱠᱟᱜᱼᱟ ᱚᱱᱠᱟ ᱫᱚ ᱥᱚᱦᱚᱨᱟᱧᱪᱚᱞ ᱨᱮ ᱪᱟᱞᱟᱣ ᱞᱮᱱᱠᱷᱟᱡ ᱚᱝᱠᱟᱱ ᱡᱤᱱᱤᱥ ᱵᱟᱝ ᱟᱢᱚᱜ ᱠᱷᱟᱹᱛᱤᱨ ᱛᱮ ᱥᱟᱹᱨᱤᱜᱮ ᱟᱹᱰᱤ ᱨᱚᱠᱚᱢ ᱥᱚᱢᱚᱥᱥᱟ ᱦᱩᱭᱩᱜᱼᱟ